ᱤᱧ ᱫᱚ ᱦᱟᱹᱠᱩ ᱥᱟᱵ ᱥᱟᱸᱜᱷᱟᱨᱤᱧ ᱪᱟᱞᱟᱜ ᱠᱷᱟᱱ ᱫᱚ ᱡᱟᱞᱟᱢ ᱠᱚᱧ ᱤᱫᱤ ᱛᱚᱨᱟᱭᱟ ᱟᱨ ᱟᱨ ᱠᱤᱪᱷᱩ ᱜᱟᱱ ᱦᱚᱲ ᱠᱚ ᱡᱚᱴᱟᱣ ᱠᱟᱛᱮᱫ ᱞᱮ ᱪᱟᱞᱟᱜᱼᱟ ᱟᱨ ᱚᱱᱟ ᱨᱮᱫᱚ ᱡᱟᱦᱟᱱ ᱫᱷᱚᱨᱚᱢ ᱟᱠᱷᱲᱟ ᱥᱮ ᱨᱩᱴᱮᱱ ᱠᱚᱫᱚ ᱚᱱᱟ ᱵᱟᱹᱱᱩᱜ ᱛᱟᱞᱮᱭᱟ